ᱤᱧ ᱡᱤᱞ ᱩᱛᱩᱧ ᱵᱮᱱᱟᱣ ᱞᱮᱱᱠᱷᱟᱱ ᱮᱴᱟᱜ ᱦᱚᱲ ᱠᱚ ᱫᱚᱢᱮ ᱠᱚ ᱠᱩᱥᱤᱭᱟᱜᱼᱟ ᱛᱚ ᱛᱮᱦᱮᱧ ᱤᱧᱤᱧ ᱞᱟᱹᱭᱟᱯᱮᱭᱟ ᱤᱧ ᱪᱮᱫ ᱞᱮᱠᱟ ᱠᱟᱛᱮ ᱡᱤᱞ ᱩᱛᱩᱧ ᱵᱮᱱᱟᱣᱟ ᱠᱚᱲᱦᱟ ᱨᱮ ᱥᱩᱱᱤᱢ ᱫᱩᱞ ᱠᱟᱛᱮ ᱡᱤᱞ ᱟᱜᱟᱢᱤᱧ ᱵᱷᱟᱹᱡᱤ ᱞᱟᱦᱟᱭᱟ ᱵᱷᱟᱹᱡᱤ ᱠᱟᱛᱮ ᱢᱤᱫᱴᱟᱝ ᱛᱷᱟᱹᱨᱤ ᱨᱤᱧ ᱨᱟᱠᱟᱵᱟ ᱛᱟᱯᱚᱨᱮ ᱨᱟᱠᱟᱯ ᱠᱟᱛᱮ ᱚᱱᱟ ᱥᱩᱱᱩᱢ ᱨᱮᱜᱮ ᱯᱤᱭᱟᱡᱤᱧ ᱪᱟᱰᱳᱭᱟ ᱟᱫᱟ ᱟᱨ ᱨᱟᱥᱩᱱ ᱟᱨ ᱵᱤᱞᱟᱹᱛᱤ ᱟᱨ ᱵᱮᱨᱮᱞ ᱢᱟᱹᱨᱤᱡᱽ ᱪᱟᱰᱳ ᱠᱟᱛᱮ ᱵᱷᱟᱜᱮ ᱴᱷᱤᱠ ᱤᱧ ᱜᱷᱟᱱᱴᱟᱭᱟ ᱜᱷᱟᱱᱴᱟ ᱠᱟᱛᱮ ᱵᱩᱞᱩᱝ ᱥᱟᱥᱟᱝ ᱡᱤᱨᱟᱹ ᱢᱟᱨᱤᱡᱽ ᱤᱧ ᱮᱢᱟᱜᱼᱟ ᱟᱨᱚ ᱵᱷᱟᱹᱜᱤ ᱴᱷᱤᱠ ᱤᱧ ᱠᱚᱥᱟᱣᱟ ᱚᱱᱟ ᱢᱚᱥᱞᱟ ᱠᱚᱥᱟᱣ ᱠᱟᱛᱮ ᱛᱟᱨᱯᱚᱨᱮ ᱡᱤᱞᱤᱧ ᱪᱟᱹᱰᱩᱭᱟ ᱪᱟᱹᱰᱩᱠᱟᱛᱮ ᱞᱚᱞᱚ ᱫᱟᱜ ᱫᱩᱞ ᱠᱟᱛᱮ ᱟᱲᱜᱚ ᱞᱟᱦᱟᱨᱮ ᱪᱤᱱᱤᱧ ᱢᱮᱥᱟᱜᱼᱟ ᱛᱚ ᱦᱩᱭᱮᱱᱟ ᱟᱹᱰᱤ ᱴᱮᱥᱴᱤ ᱡᱤᱞ ᱩᱛᱩ